ᱦᱮᱞᱳ ᱱᱚᱣᱟ ᱫᱚ ᱟᱵᱚᱦᱟᱣᱟ ᱫᱚᱯᱛᱚᱨ ᱠᱟᱱᱟ

ᱟᱨ ᱜᱟᱯᱟ ᱢᱮᱭᱟᱝ ᱠᱚᱛᱮᱭ ᱫᱟᱜᱟ ᱥᱮ ᱵᱟᱝ

ᱢᱮᱱᱟᱜᱼᱟ ᱱᱚᱜᱼᱚᱭ ᱡᱮ ᱱᱚᱝᱠᱟᱭ ᱫᱟᱜ ᱮᱫᱟ

ᱦᱚᱸ ᱦᱮᱸ